ᱤᱧᱫᱚᱧ ᱵᱟᱲᱟᱭᱟ ᱱᱮᱛᱟᱨ ᱠᱟᱛᱮᱫ ᱚᱞᱚᱜ ᱯᱟᱲᱦᱟᱜ ᱜᱤᱫᱽᱨᱟᱹ ᱠᱚᱫᱚ ᱟᱭᱢᱟ ᱨᱚᱠᱚᱢᱟᱜ ᱥᱩᱡᱳᱜᱽ ᱥᱩᱵᱤᱫᱟ ᱠᱚ ᱧᱟᱢᱫᱟ ᱡᱮᱢᱚᱱ ᱯᱟᱲᱦᱟᱣ ᱞᱮᱱᱠᱷᱟᱡ ᱠᱚ ᱡᱮᱢᱚᱱ ᱜᱤᱫᱽᱨᱟᱹ ᱦᱚᱸ ᱢᱟᱱᱮ ᱥᱴᱟᱯᱷᱮᱱ ᱴᱟᱠᱟ ᱠᱷᱚᱡ ᱥᱟᱦᱟᱡᱽ ᱡᱚ ᱵᱳᱭ ᱠᱤᱨᱤᱧ ᱞᱟᱹᱜᱤᱫ ᱴᱟᱠᱟ ᱠᱚ ᱧᱟᱢᱫᱟ ᱛᱟᱨᱯᱚᱨ ᱠᱚᱞᱟᱨᱥᱤᱯ ᱟᱭᱢᱟ ᱨᱚᱠᱚᱢᱟᱜ ᱡᱤᱱᱤᱥ ᱠᱚ ᱧᱟᱢᱫᱟ ᱤᱱᱟᱹ ᱠᱟᱛᱮᱫ ᱠᱚᱱᱱᱟᱥᱨᱤ ᱠᱚ ᱧᱟᱢᱫᱟ ᱞᱚᱠᱠᱷᱤᱥᱨᱤ ᱠᱚ ᱧᱟᱢᱫᱟ ᱡᱩᱵᱚᱥᱨᱤ ᱠᱚ ᱧᱟᱢᱫᱟ ᱟᱨ ᱚᱠᱚᱭ ᱵᱷᱟᱹᱜᱤ ᱢᱚᱛᱚᱱ ᱮ ᱯᱟᱲᱦᱟᱜ ᱠᱟᱱᱟ ᱜᱤᱫᱽᱨᱟᱹ ᱵᱷᱟᱹᱜᱤ ᱯᱟᱲᱦᱟᱜ ᱠᱟᱱᱟ ᱵᱷᱟᱹᱜᱤ ᱱᱟᱢᱵᱟᱨ ᱢᱮᱱᱟᱜ ᱛᱟᱭᱟ ᱩᱱᱤ ᱥᱚᱨᱠᱟᱨ ᱠᱷᱚᱱ ᱟᱭᱢᱟ ᱨᱚᱠᱚᱢᱟᱜ ᱥᱩᱵᱤᱥ ᱟᱭᱢᱟ ᱨᱚᱠᱚᱢᱟᱜ ᱥᱩᱡᱳᱜᱽ ᱥᱩᱵᱤᱫᱷᱟᱭ ᱧᱟᱢᱫᱟ ᱥᱚᱨᱠᱟᱨ ᱡᱚᱛᱚ ᱩᱱᱤᱭᱟᱜ ᱧᱟᱢᱮᱜ ᱠᱟᱱ ᱛᱟᱭᱟ ᱟᱭᱢᱟ ᱨᱚᱠᱚᱢ ᱠᱚᱞᱟᱨᱥᱤᱯ ᱠᱚ ᱧᱟᱢᱫᱟ ᱤᱧᱫᱚ ᱱᱚᱣᱟᱧ ᱵᱟᱰᱟᱭᱟ ᱚᱱᱟ ᱞᱮᱠᱟᱛᱮ ᱚᱞᱚᱜ ᱯᱟᱲᱦᱟᱜ ᱫᱚ ᱟᱹᱰᱤᱜᱮ ᱵᱷᱟᱜᱮᱭᱟ ᱟᱨ ᱡᱮᱱᱚ ᱟᱵᱚ ᱠᱚ ᱜᱤᱫᱽᱨᱟᱹ ᱡᱤ ᱚᱠᱚᱜ ᱯᱟᱲᱦᱟᱜ ᱵᱚ ᱞᱟᱦᱟ ᱥᱮᱜ ᱵᱚ ᱤᱫᱤ ᱠᱚ ᱟᱨ ᱚᱠᱚᱭ ᱠᱚ ᱜᱤᱫᱽᱨᱟᱹ ᱚᱞᱚᱜ ᱯᱟᱲᱦᱟᱜ ᱠᱚ ᱪᱟᱞᱟᱜ ᱠᱟᱱᱟ ᱩᱱᱠᱩ ᱦᱚᱸ ᱡᱚᱛᱚ ᱜᱮᱵᱚ ᱥᱟᱦᱟᱡᱽ ᱡᱚ ᱠᱚᱣᱟ ᱚᱞᱚᱜ ᱯᱟᱲᱦᱟᱜ ᱞᱮᱱᱠᱷᱟᱡ ᱫᱚ ᱡᱚᱛᱚ ᱞᱮᱠᱟᱱᱟᱜ ᱥᱩᱡᱳᱜᱽ ᱥᱩᱵᱤᱫᱷᱟ ᱵᱚᱱ ᱧᱟᱢ ᱫᱟᱲᱮᱭᱟᱜᱼᱟ